ᱟᱵᱚ ᱞᱟᱠᱪᱟᱨ ᱨᱮ ᱵᱟᱯᱞᱟ ᱫᱚ ᱮᱭᱟᱭ ᱜᱚᱴᱟᱝ ᱵᱟᱯᱞᱟ ᱢᱮᱱᱟᱜᱼᱟ ᱡᱟᱦᱟᱸ ᱫᱚ ᱫᱩᱣᱟᱹᱨ ᱵᱟᱯᱞᱟ ᱚᱨ ᱤᱛᱩᱫ ᱵᱟᱯᱞᱟ ᱟᱨ ᱟᱹᱰᱤᱜᱟᱱ ᱵᱟᱯᱞᱟ ᱢᱮᱱᱟᱜᱼᱟ ᱟᱵᱚ ᱦᱚᱲ ᱠᱚ ᱢᱚᱫᱽᱫᱷᱮᱨᱮ ᱟᱹᱨᱤᱪᱟᱹᱞᱤ ᱵᱟᱯᱞᱟ ᱫᱚ ᱦᱩᱭᱩᱜ ᱠᱟᱱᱟ ᱫᱩᱣᱟᱹᱨ ᱵᱟᱯᱞᱟ ᱡᱟᱦᱟᱸ ᱫᱚ ᱟᱵᱚ ᱥᱟᱨ ᱥᱟᱹᱜᱩᱱ ᱠᱟᱛᱮᱜ ᱵᱚᱱ ᱵᱟᱯᱞᱟᱜᱼᱟ ᱚᱱᱟ ᱠᱚ ᱞᱟᱹᱭᱟ